ᱟᱞᱮ ᱱᱚᱣᱟ ᱟᱡᱚᱫᱤᱭᱟᱹ ᱵᱩᱨᱩ ᱨᱮᱫᱚ ᱥᱮ ᱯᱩᱨᱤᱞᱤᱭᱟ ᱮᱞᱟᱠᱟ ᱨᱮᱫᱚ ᱵᱮᱥᱤᱨ ᱵᱷᱟᱜ ᱪᱷᱳ ᱮᱱᱮᱡᱜᱮ ᱦᱩᱭᱩᱜᱼᱟ ᱤᱧᱫᱚᱧ ᱵᱟᱲᱟᱭᱟ ᱵᱤᱥᱛᱟᱹᱨᱤᱛᱚ ᱪᱷᱳ ᱮᱱᱮᱡᱜᱮ ᱮᱴᱟᱜ ᱥᱮᱪᱫᱚ ᱵᱟᱝ ᱦᱩᱭᱩᱜᱼᱟ ᱚᱱᱠᱟᱫᱚ ᱯᱩᱨᱩᱞᱤᱭᱟ ᱮᱞᱟᱠᱟᱨᱮ ᱡᱟᱹᱥᱛᱤ ᱦᱩᱭᱩᱜ ᱞᱮᱠᱟᱫᱚ ᱚᱱᱛᱮ ᱫᱚ ᱵᱟᱝ ᱦᱩᱭ ᱵᱟᱲᱟᱜᱼᱟ ᱮᱴᱟᱜ ᱥᱟᱸᱜᱤᱧ ᱥᱮᱪᱫᱚ ᱛᱚ ᱱᱚᱛᱮ ᱠᱷᱮᱞ ᱠᱚᱫᱚ ᱵᱚᱞ ᱮᱱᱮᱡᱦᱚᱸ ᱦᱩᱭ ᱵᱟᱲᱟᱜ ᱜᱮᱭᱟ ᱟᱨ ᱠᱷᱮᱞᱻ ᱢᱚᱛᱞᱚᱵ ᱡᱟᱦᱟᱸ ᱵᱚᱞ ᱠᱷᱮᱞᱠᱚ ᱢᱮᱛᱟᱜ ᱠᱟᱱᱟ ᱚᱱᱮᱠ ᱠᱤᱪᱷᱩ ᱠᱷᱮᱠᱚ ᱢᱮᱱᱟᱜᱼᱟ ᱠᱟᱵᱟᱰᱤᱠᱚ ᱠᱷᱮᱞ ᱵᱟᱲᱟᱜᱼᱟ ᱥᱮ ᱠᱷᱮᱞ ᱵᱟᱲᱟᱜᱼᱟ ᱚᱱᱮᱠ ᱠᱤᱪᱷᱩ ᱠᱷᱮᱞ ᱢᱮᱱᱟᱜᱼᱟ ᱟᱨ ᱱᱚᱛᱮ ᱟᱡᱚᱫᱤᱭᱟᱹ ᱵᱩᱨᱩ ᱨᱮᱫᱚ ᱚᱲᱟᱜ ᱠᱚᱦᱚᱸ ᱢᱟᱱᱮ ᱢᱤᱫᱴᱮᱡ ᱟᱹᱛᱩ ᱨᱮᱜᱮ ᱟᱹᱰᱤ ᱟᱹᱰᱤ ᱚᱲᱟᱜ ᱢᱮᱱᱟᱜᱼᱟ ᱟᱹᱰᱤᱜᱟᱱ ᱢᱟᱱᱮ ᱚᱲᱟᱜ ᱢᱮᱱᱟᱜᱼᱟ ᱛᱚ ᱚᱲᱟᱜ ᱢᱮᱱᱟᱜ ᱨᱮᱦᱚᱸ ᱮᱴᱟᱜ ᱥᱮᱫᱞᱮᱠᱟ ᱫᱚ ᱡᱮ ᱚᱱᱟ ᱯᱩᱨᱩᱞᱤᱭᱟ ᱦᱟᱱᱛᱮ ᱡᱟᱦᱟᱸ ᱥᱟᱸᱜᱤᱧ ᱥᱟᱸᱜᱤᱧ ᱥᱮᱫ ᱫᱚᱞᱟᱱ ᱥᱮ ᱵᱤᱞᱰᱤᱝ ᱚᱱᱠᱟ ᱚᱲᱟᱜ ᱫᱩᱣᱟᱹᱨ ᱢᱮᱱᱟᱜᱼᱟ ᱛᱚ ᱱᱚᱛᱮ ᱵᱩᱨᱩ ᱨᱮᱫᱚ ᱢᱮᱱᱟᱜᱼᱟ ᱴᱟᱞᱤ ᱠᱷᱯᱨᱟᱜ ᱚᱱᱟᱠᱚᱜᱮ ᱢᱮᱱᱟᱜᱼᱟ ᱵᱩᱨᱩ ᱨᱮᱫᱚ ᱚᱱᱟᱜᱮ ᱡᱟᱹᱥᱛᱤ ᱠᱚ ᱤᱩᱩᱡᱟ ᱟᱨ ᱱᱚᱣᱟ ᱠᱚᱨᱮ ᱵᱩᱨᱩᱨᱮ ᱢᱮᱱ ᱜᱟᱱᱚᱜᱼᱟ ᱟᱹᱰᱤᱜᱟᱱ ᱫᱟᱨᱮ ᱱᱟᱹᱲᱤ ᱡᱚᱛᱚᱱᱟᱜ ᱜᱮ ᱢᱮᱱᱟᱜᱼᱟ ᱟᱨ ᱚᱱᱟ ᱪᱷᱟᱰᱟ ᱵᱩᱨᱩᱨᱮ ᱦᱚᱸ ᱟᱹᱰᱤᱧ ᱠᱩᱥᱤᱭᱟᱜᱼᱟ ᱟᱨ ᱡᱚᱛᱚ ᱧᱮᱞᱚᱜ ᱞᱮᱠᱟᱱᱟᱜ ᱡᱤᱱᱤᱥ ᱠᱚ ᱢᱮᱱᱟᱜᱼᱟ ᱡᱟᱦᱟᱸᱭ ᱜᱮᱠᱚ ᱦᱤᱡᱩᱜᱼᱟ ᱡᱚᱛᱚ ᱧᱮᱞ ᱧᱮᱞᱛᱮ ᱢᱟᱱᱮ ᱡᱚᱛᱚ ᱠᱚᱜᱮ ᱠᱩᱥᱤᱭᱟᱜ ᱜᱮᱭᱟ ᱚᱱᱟ ᱡᱟᱞᱟ ᱦᱤᱡᱩᱜᱦᱚᱸ ᱥᱟᱱᱟ ᱠᱚᱜᱮᱭᱟ ᱡᱚᱛᱚᱱᱤᱡ ᱜᱮ ᱟᱨ ᱱᱚᱣᱟ ᱠᱚᱨᱮ ᱧᱮᱞᱚᱜ ᱞᱮᱠᱟᱱᱟᱜ ᱡᱤᱱᱤᱥᱦᱚᱸ ᱢᱮᱱᱟᱜ ᱜᱮᱭᱟ ᱚᱱᱮᱠ ᱠᱤᱪᱷᱩ ᱟᱨ ᱤᱧᱫᱚ ᱱᱚᱣᱟ ᱯᱩᱨᱩᱞᱤᱭᱟ ᱵᱷᱤᱛᱤᱨ ᱨᱮᱫᱚ ᱪᱷᱳ ᱮᱱᱮᱡᱜᱮ ᱵᱤᱥᱛᱟᱨᱤᱛᱚᱧ ᱵᱟᱲᱟᱭᱟ ᱡᱮ ᱵᱮᱥᱤ ᱦᱩᱭᱩᱜᱼᱟ ᱵᱷᱮᱜᱟᱨ ᱜᱮᱭᱟ ᱢᱟᱱᱮ ᱮᱴᱟᱜ ᱥᱮᱡ ᱠᱷᱚᱱᱟᱜ ᱫᱚ ᱡᱮ ᱱᱚᱛᱮ ᱢᱟᱱᱮ ᱵᱮᱥᱤ ᱦᱩᱭᱩᱜᱼᱟ ᱟᱨ ᱪᱮᱫᱪᱚᱝ ᱪᱷᱳ ᱮᱱᱮᱡᱜᱮ ᱟᱨ ᱮᱱᱮᱡ ᱥᱮᱨᱮᱧᱦᱚᱸ ᱛᱩᱢᱫᱟᱠ ᱴᱟᱢᱟᱠᱛᱮ ᱠᱚ ᱮᱱᱮᱡ ᱵᱟᱲᱟᱭ ᱜᱮᱭᱟ ᱵᱚᱠᱥᱚᱛᱮᱦᱚᱸ ᱚᱱᱮᱠ ᱠᱤᱥᱩᱛᱮ ᱠᱚ ᱮᱱᱮᱡ ᱜᱮᱭᱟ ᱟᱨ ᱤᱱᱟᱹᱜᱮᱧ ᱵᱟᱲᱟᱭᱟ ᱱᱚᱣᱟᱠᱚ ᱱᱤᱭᱟᱹ ᱛᱮᱫᱚ ᱡᱚᱦᱟᱨ ᱜᱮ